ᱦᱳᱭ ᱤᱧ ᱢᱚᱬᱮ ᱜᱚᱴᱮᱡ ᱡᱮᱜᱮᱛᱟᱹᱨᱤ ᱱᱟᱜᱟᱨ ᱨᱮᱭᱟᱜ ᱧᱩᱛᱩᱢ ᱤᱧ ᱞᱟᱹᱭ ᱫᱟᱲᱮᱭᱟᱜᱼᱟ ᱚᱱᱟ ᱢᱚᱬᱮ ᱜᱚᱴᱮᱡ ᱡᱮᱜᱮᱛᱟᱹᱨᱤ ᱱᱟᱜᱟᱨ ᱨᱮᱭᱟᱜ ᱧᱩᱛᱩᱢ ᱫᱚ ᱦᱩᱭᱩᱜ ᱠᱟᱱᱟ ᱢᱤᱫ ᱥᱤᱝᱜᱟᱯᱩᱨ ᱵᱟᱨ ᱫᱩᱵᱟᱭ ᱯᱮ ᱞᱚᱱᱰᱚᱱ ᱯᱩᱱ ᱮᱥᱛᱟᱱᱵᱩᱞ ᱢᱚᱬᱮ ᱯᱮᱨᱤᱥ